ᱪᱮᱠᱟᱛᱮ ᱥᱟᱱᱛᱟᱲᱤ ᱯᱟᱹᱨᱥᱤ ᱥᱟᱶᱦᱮᱫ ᱚᱱᱚᱬᱦᱮ ᱟᱨ ᱮᱴᱟᱜ ᱠᱟᱹᱨᱤᱭᱟᱱ ᱚᱵᱷᱤᱵᱮᱠᱛᱤ ᱵᱮᱵᱷᱟᱨᱚᱜᱼᱟ ᱮᱴᱟᱜ ᱥᱟᱱᱛᱟᱲᱤ ᱢᱟᱱᱮ ᱟᱵᱚ ᱡᱟᱦᱟᱸ ᱥᱟᱱᱛᱟᱲᱤ ᱥᱚᱢᱟᱡᱽ ᱨᱮ ᱡᱟᱦᱟᱸᱭ ᱚᱱᱚᱞᱤᱭᱟᱹ ᱠᱚ ᱥᱮ ᱚᱱᱚᱬᱦᱮ ᱠᱚ ᱚᱞᱟᱠᱟᱫᱟ ᱩᱱᱠᱩ ᱠᱚᱫᱚ ᱟᱹᱰᱤ ᱵᱷᱟᱜᱮ ᱫᱤᱠ ᱛᱮᱠᱚ ᱠᱟᱹᱢᱤᱭ ᱠᱟᱫᱼᱟ ᱡᱮᱢᱚᱱ ᱚᱱᱚᱞᱤᱭᱟᱹ ᱠᱚᱫᱚ ᱠᱚ ᱦᱩᱭᱩᱜ ᱠᱟᱱᱟ ᱥᱟᱫᱷᱩ ᱨᱟᱢᱪᱟᱸᱫᱽ ᱢᱩᱨᱢᱩ ᱯᱚᱱᱰᱤᱛ ᱨᱚᱜᱷᱩᱱᱟᱛᱷ ᱢᱩᱨᱢᱩ ᱩᱱᱠᱩ ᱠᱚ ᱱᱤᱭᱟᱹ ᱢᱟᱱᱮ ᱚᱱᱚᱬᱦᱮ ᱠᱚ ᱚᱞ ᱠᱟᱫᱟ ᱱᱟᱱᱟ ᱫᱤᱠ ᱫᱤᱭᱮ ᱜᱮ ᱟᱭᱢᱟ ᱞᱮᱠᱟᱱ ᱚᱱᱚᱬᱦᱮ ᱠᱚ ᱚᱞ ᱟᱠᱟᱫᱟ ᱡᱮᱢᱚᱱ ᱤᱧ ᱢᱤᱫᱴᱟᱝᱤᱧ ᱵᱟᱰᱟᱭᱟ ᱡᱷᱟᱹᱱᱴᱤ ᱪᱮᱛᱟᱱ ᱡᱷᱤᱸᱜᱟᱹ ᱵᱟᱦᱟ ᱚᱱᱟ ᱢᱤᱫᱴᱟᱝ ᱢᱮᱱᱟᱜ ᱠᱟᱜᱼᱟ ᱟᱭᱢᱟ ᱨᱚᱠᱚᱢ ᱢᱮᱱᱟᱜ ᱠᱟᱜᱼᱟ ᱛᱚ ᱡᱟᱦᱟᱸ ᱟᱵᱚ ᱥᱟᱱᱛᱟᱞ ᱥᱚᱢᱟᱡᱽ ᱨᱮ ᱥᱟᱶᱦᱮᱫ ᱢᱟᱱᱮ ᱡᱟᱦᱟᱸ ᱟᱭᱢᱟ ᱜᱮ ᱞᱟᱦᱟᱣ ᱠᱟᱱᱟ ᱟᱵᱚ ᱥᱟᱱᱛᱟᱞ ᱥᱚᱢᱟᱡᱽ ᱫᱤᱠ ᱫᱤᱭᱮ ᱟᱭᱢᱟ ᱱᱮᱛᱟᱨ ᱟᱭᱢᱟ ᱞᱟᱦᱟᱣ ᱠᱟᱱᱟ ᱞᱟᱦᱟᱛᱮ ᱠᱷᱚᱱ ᱫᱚ ᱛᱚ ᱱᱮᱛᱟᱨ ᱡᱟᱦᱟᱸ ᱞᱟᱦᱟᱣ ᱠᱟᱱᱟ ᱚᱱᱟ ᱫᱚ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸ ᱚᱱᱚᱬᱦᱮᱸ ᱥᱮ ᱡᱟᱦᱟᱸ ᱟᱢ ᱵᱷᱟᱥᱟ ᱥᱮ ᱡᱟᱦᱟᱸ ᱚᱠᱠᱷᱚᱨ ᱥᱮ ᱚᱞ ᱪᱤᱠᱤ ᱛᱮᱭᱟᱨ ᱞᱮᱜᱼᱟ ᱚᱱᱟᱠᱚ ᱱᱤᱛᱳᱜ ᱟᱭᱢᱟᱜᱟᱱ ᱯᱟᱹᱴᱷᱩᱣᱟᱹ ᱠᱚ ᱥᱮ ᱟᱭᱢᱟ ᱜᱟᱱ ᱜᱤᱫᱽᱨᱟᱹ ᱠᱚᱠᱚ ᱪᱮᱫ ᱟᱠᱟᱫ ᱛᱮ ᱱᱤᱛᱳᱜ ᱟᱭᱢᱟ ᱠᱚ ᱞᱟᱦᱟᱣ ᱠᱟᱱᱟ ᱟᱵᱚ ᱱᱤᱭᱟᱹ ᱥᱟᱱᱛᱟᱞ ᱥᱚᱢᱟᱡᱽ ᱨᱮ